ᱥᱤᱨᱤᱧ ᱫᱚ ᱟᱵᱚ ᱥᱟᱱᱛᱟᱲ ᱡᱟᱛᱤᱭᱟᱜ ᱢᱤᱫᱴᱟᱝ ᱨᱟᱹᱥᱠᱟᱹ ᱠᱟᱱᱟ ᱥᱚᱫᱚᱨᱟᱜ ᱦᱚᱸ ᱠᱟᱱᱟ ᱟᱨ ᱥᱤᱨᱤᱧ ᱫᱚ ᱟᱭᱢᱟ ᱜᱚᱴᱟᱝ ᱥᱤᱨᱤᱧ ᱢᱮᱱᱟᱜᱼᱟ ᱟᱨ ᱟᱭᱢᱟ ᱡᱟᱛᱤᱭᱟᱜ ᱟᱭᱢᱟ ᱫᱷᱚᱨᱚᱢ ᱟᱭᱢᱟ ᱯᱟᱹᱨᱤᱥ ᱯᱟᱹᱨᱥᱤ ᱛᱮ ᱥᱤᱨᱤᱧ ᱢᱮᱱᱟᱜᱼᱟ ᱛᱚᱵᱮ ᱤᱧᱟᱹᱜ ᱠᱩᱥᱤᱭᱟᱱᱟᱜ ᱥᱤᱨᱤᱧ ᱫᱚ ᱦᱩᱭᱩᱜ ᱠᱟᱱᱟ ᱥᱟᱱᱛᱟᱲ ᱡᱟᱛᱤᱭᱟᱜ ᱥᱟᱱᱛᱟᱲ ᱛᱮ ᱡᱟᱦᱟᱸ ᱫᱚ ᱟᱵᱚᱣᱟᱜ ᱯᱚᱨᱚᱵᱽ ᱯᱚᱨᱚᱵᱽ ᱨᱮᱭᱟᱜ ᱥᱮ ᱵᱟᱯᱞᱟ ᱥᱮᱨᱮᱧ ᱠᱚ ᱥᱮ ᱵᱟᱦᱟ ᱟᱭᱢᱟ ᱜᱚᱴᱟᱝ ᱥᱮᱨᱮᱧ ᱢᱮᱱᱟᱜᱼᱟ ᱛᱚ ᱚᱱᱟ ᱠᱚ ᱥᱮᱨᱮᱧ ᱢᱩᱫᱽ ᱨᱮ ᱤᱧᱟᱹᱜ ᱠᱩᱥᱤᱭᱟᱜ ᱥᱤᱨᱤᱧ ᱫᱚ ᱦᱩᱭᱩᱜ ᱠᱟᱱᱟ ᱫᱚᱝ ᱞᱟᱜᱽᱬᱮ ᱵᱟᱦᱟ ᱥᱚᱦᱚᱨᱟᱭ ᱚᱱᱟ ᱠᱚ ᱥᱤᱨᱤᱧ ᱫᱚ ᱵᱮᱥᱤᱧ ᱠᱩᱥᱤᱭᱟᱜᱼᱟ ᱟᱨ ᱱᱚᱣᱟ ᱠᱚ ᱥᱤᱨᱤᱧ ᱨᱮᱜᱤ ᱟᱵᱚᱣᱟᱜ ᱱᱟᱜᱟᱢ ᱦᱚᱸ ᱢᱮᱱᱟᱜᱼᱟ ᱟᱫᱚ ᱱᱚᱣᱟ ᱠᱚ ᱥᱤᱨᱤᱧ ᱡᱩᱫᱤᱵᱚᱱ ᱟᱸᱡᱚᱢᱟ ᱥᱮ ᱵᱟᱲᱟᱭᱟᱵᱚᱱ ᱛᱟᱦᱚᱞᱮ ᱟᱵᱚᱣᱟᱜ ᱱᱟᱜᱟᱢ ᱵᱚᱱ ᱵᱟᱲᱟᱭᱟ ᱟᱨ ᱮᱴᱟᱜ ᱮᱴᱟᱜ ᱥᱤᱨᱤᱧ ᱠᱚᱨᱮ ᱱᱤᱛᱳᱜ ᱢᱚᱰᱟᱨᱱ ᱡᱚᱢᱟᱱᱟ ᱟᱭᱢᱟ ᱰᱷᱮᱨ ᱥᱤᱨᱤᱧ ᱦᱤᱡᱩᱜ ᱠᱟᱱᱟ ᱛᱚ ᱚᱱᱟ ᱠᱚ ᱥᱤᱨᱤᱧ ᱫᱚ ᱟᱵᱚᱣᱟᱜ ᱱᱟᱜᱟᱢ ᱦᱚᱸ ᱵᱟᱹᱱᱩᱜᱼᱟ ᱟᱨ ᱟᱜᱟᱢ ᱦᱚᱸ ᱵᱟᱹᱱᱩᱜᱼᱟ ᱛᱚ ᱱᱚᱣᱟ ᱠᱚ ᱥᱤᱨᱤᱧ ᱟᱵᱚ ᱡᱩᱫᱤ ᱱᱟᱜᱟᱢ ᱵᱟᱲᱟᱭ ᱥᱟᱱᱟᱭᱮᱫ ᱵᱚᱱᱟ ᱛᱟᱦᱚᱞᱮ ᱟᱵᱚᱣᱟᱜ ᱥᱟᱶᱛᱟ ᱨᱮᱭᱟᱜ ᱥᱤᱨᱤᱧ ᱵᱚᱱ ᱟᱸᱡᱚᱢᱟ ᱟᱵᱚ ᱥᱟᱶᱛᱟ ᱥᱤᱨᱤᱧ ᱨᱮᱜᱤ ᱟᱵᱚᱣᱟᱜ ᱱᱟᱜᱟᱢ ᱫᱚ ᱢᱮᱱᱟᱜᱼᱟ